ᱦᱮᱞᱳ ᱦᱮᱸ ᱳᱭ ᱚᱲᱟᱜ ᱠᱚᱨᱮ ᱜᱮ ᱢᱮᱱᱟᱜ ᱞᱮᱭᱟ ᱪᱮᱫᱞᱮ ᱪᱮᱠᱟᱭᱟ ᱫᱟᱜ ᱮᱫ ᱠᱟᱱᱟᱭ ᱛᱚ ᱦᱮᱸ ᱮᱨ ᱫᱚᱞᱮ ᱮᱨ ᱠᱮᱫᱟᱛᱚ ᱥᱮᱨᱢᱟ ᱫᱟᱜ ᱧᱮᱞ ᱛᱮᱜᱮ ᱞᱮ ᱮᱨ ᱠᱮᱫᱟ ᱟᱫᱚ ᱦᱮᱸ ᱦᱮᱸ ᱥᱤ ᱫᱚᱞᱮ ᱥᱤ ᱦᱚᱪᱚ ᱠᱟᱫᱟ ᱢᱤᱫ ᱫᱷᱟᱢ ᱟᱫᱚᱢ ᱠᱷᱮᱛ ᱠᱚᱫᱚ ᱨᱚᱦᱚᱲ ᱪᱟᱵᱟᱭ ᱱᱟ ᱥᱤ ᱠᱟᱛᱮ ᱦᱚᱸ ᱟᱫᱚ ᱫᱟᱜ ᱞᱮᱠᱷᱟᱱ ᱫᱚ ᱵᱷᱟᱜᱤ ᱠᱚᱜ ᱜᱮᱭᱟ ᱨᱚᱦᱚᱲ ᱪᱟᱵᱟᱭᱱᱟ ᱪᱮᱫᱞᱮᱠᱟ ᱞᱮ ᱪᱟᱥᱟ ᱪᱟᱥ ᱫᱚ ᱱᱚᱜᱼᱚᱭ ᱜᱟᱹᱪᱷᱤ ᱠᱚᱞᱮ ᱮᱨ ᱵᱟᱲᱟ ᱠᱮᱫᱟ ᱛᱚ ᱟᱫᱚ ᱮᱨᱯᱚᱨ ᱥᱮᱨᱢᱟ ᱫᱟᱜ ᱵᱷᱚᱨᱥᱟ ᱜᱮ ᱥᱮᱨᱢᱟ ᱠᱷᱚᱱ ᱡᱩᱫᱤ ᱫᱟᱜ ᱠᱮᱫ ᱠᱷᱟᱱ ᱫᱚ ᱫᱟᱜ ᱠᱤᱨᱤᱧ ᱠᱟᱛᱮ ᱦᱩᱲᱩ ᱨᱚᱦᱚᱭ ᱠᱚ ᱵᱟᱝ ᱦᱩᱭ ᱠᱚᱜ ᱛᱟᱞᱮᱭᱟ ᱟᱨ ᱵᱟᱭ ᱫᱟᱜ ᱞᱮᱠᱷᱟᱱ ᱫᱚ ᱮᱵᱟᱨᱮ ᱥᱟᱵᱢᱟᱨᱥᱟᱞ ᱠᱚ ᱛᱮᱦᱮᱧ ᱜᱟᱯᱟ ᱫᱚ ᱨᱟᱠᱟᱵ ᱟᱠᱟᱱᱟ ᱮᱵᱟᱨᱮ ᱩᱱᱠᱩ ᱴᱷᱮᱡ ᱜᱮ ᱦᱟᱛᱟᱣ ᱦᱩᱭᱩᱜ ᱛᱟᱞᱮᱭᱟ ᱫᱟᱜ ᱠᱚ ᱚᱱᱟ ᱥᱮᱫᱟᱭ ᱡᱟ ᱠᱚ ᱪᱟᱥᱮᱫ ᱛᱟᱦᱮᱸ ᱜᱚᱜᱚ ᱵᱟᱵᱟ ᱚᱱᱟ ᱰᱟᱝᱨᱟ ᱱᱟᱦᱮᱞ ᱛᱮᱜᱮ ᱚᱱᱟ ᱛᱮᱜᱮ ᱞᱮ ᱥᱤᱭᱟ

ᱚ ᱟᱫᱚ ᱚᱱᱟ ᱠᱚᱫᱚ ᱵᱟᱞᱮ ᱵᱟᱰᱟᱭᱟᱛᱚ ᱟᱞᱮ ᱫᱚ ᱡᱮ ᱱᱚᱜᱼᱚᱭ ᱱᱤᱭᱟᱹᱢ ᱞᱟᱹᱭ ᱠᱮᱫᱟ ᱡᱮᱢᱚᱱ ᱢᱮᱥᱤᱱ ᱠᱚ ᱨᱟᱠᱟᱵ ᱠᱟᱱᱟ ᱢᱮᱥᱤᱱ ᱫᱚᱞᱮ ᱵᱟᱰᱟᱭ ᱫᱚᱞᱮ ᱵᱟᱰᱟᱭ ᱜᱮᱭᱟ ᱵᱚᱞᱮ ᱢᱮᱥᱤᱱ ᱛᱮᱜᱮ ᱦᱩᱲᱩ ᱞᱮ ᱫᱟᱞᱟ ᱥᱮᱫᱟᱭ ᱦᱚᱲ ᱫᱚ ᱡᱚᱛᱚ ᱦᱮᱸ ᱫᱚᱦᱚᱭ ᱢᱮ ᱛᱟᱞᱦᱮ ᱦᱩᱸ